ᱦᱮᱸ ᱚᱸᱰᱮ ᱡᱟᱦᱟᱸ ᱠᱟᱛᱷᱟ ᱦᱤᱡᱩᱜ ᱠᱟᱱᱟ ᱡᱮ ᱦᱚᱲᱢᱚ ᱥᱟᱶᱟᱨ ᱨᱮ ᱥᱟᱜᱟᱲ ᱨᱮᱭᱟᱜ ᱵᱷᱩᱢᱤᱠᱟ ᱥᱮ ᱮᱱᱮᱢ ᱟᱫᱚ ᱚᱸᱰᱮ ᱜᱮᱵᱚᱱ ᱧᱮᱞᱟ ᱥᱟᱜᱟᱲ ᱡᱟᱦᱟᱸ ᱫᱚ ᱦᱩᱭᱩᱜ ᱠᱟᱱᱟ ᱦᱚᱲᱢᱚ ᱥᱟᱶᱟᱨ ᱨᱮ ᱵᱚᱞᱛᱮ ᱫᱚ ᱦᱚᱜᱼᱚᱭ ᱡᱮ ᱮᱢᱵᱩᱞᱮᱱᱥ ᱠᱚ ᱟᱫᱚ ᱱᱚᱣᱟ ᱠᱚᱫᱚ ᱦᱩᱭᱩᱜ ᱠᱟᱱᱟ ᱯᱨᱚᱛᱤᱴᱤ ᱟᱛᱳ ᱠᱚᱨᱮ ᱡᱩᱫᱤ ᱢᱤᱫᱴᱤᱡ ᱠᱟᱛᱮ ᱦᱚᱸ ᱡᱩᱫᱤ ᱮᱢᱵᱩᱞᱮᱱᱥ ᱛᱟᱦᱮᱱᱟ ᱨᱮᱱᱟᱜ ᱵᱮᱵᱚᱥᱛᱟ ᱥᱚᱨᱠᱟᱨ ᱯᱟᱦᱴᱟ ᱠᱷᱚᱱ ᱛᱟᱦᱚᱞᱮ ᱠᱷᱟᱱ ᱚᱱᱟ ᱟᱛᱳᱨᱮᱱ ᱦᱚᱲ ᱠᱚ ᱟᱹᱰᱤ ᱠᱚ ᱱᱟᱯᱟᱭᱚᱜᱼᱟ ᱥᱮ ᱵᱩᱜᱤᱜᱼᱟ ᱛᱟᱦᱚᱞᱮ ᱠᱷᱟᱱ ᱪᱤᱠᱟᱹᱭᱱᱟ ᱨᱩᱣᱟᱹ ᱨᱮ ᱦᱟᱹᱥᱩ ᱨᱮ ᱱᱚᱜᱼᱚᱭ ᱡᱮ ᱯᱟᱛᱞᱟ ᱯᱟᱭᱠᱷᱟᱱᱟ ᱟᱢᱟᱥᱟ ᱠᱚᱨᱮ ᱦᱮᱸ ᱯᱨᱮᱜᱽᱱᱮᱱᱴ ᱰᱮᱞᱤᱵᱷᱟᱨᱤ ᱠᱚᱨᱮ ᱱᱚᱜᱼᱚᱭ ᱱᱚᱣᱟ ᱠᱚ ᱱᱚᱝᱠᱟᱱ ᱦᱚᱲ ᱠᱚ ᱞᱚᱜᱚᱱ ᱛᱮ ᱠᱤᱱᱛᱩ ᱦᱟᱥᱯᱟᱛᱟᱞ ᱥᱮ ᱚᱱᱠᱟᱱᱟᱜ ᱥᱟᱥᱛᱷᱚ ᱠᱮᱱᱫᱨᱚ ᱤᱫᱤ ᱜᱟᱱᱚᱜᱼᱟ ᱟᱫᱚ ᱟᱨᱚ ᱡᱟᱦᱟᱸ ᱥᱟᱥᱛᱷᱚ ᱠᱮᱱᱫᱨᱚ ᱚᱱᱟ ᱠᱚᱫᱚ ᱟᱛᱳ ᱥᱩᱨ ᱠᱚᱨᱮᱜᱮ ᱦᱩᱭ ᱩᱪᱤᱛ ᱠᱟᱱᱟ ᱥᱮ ᱵᱟᱝ ᱱᱚᱰᱮ ᱡᱟᱦᱟᱸ ᱡᱷᱟᱲᱜᱨᱟᱢ ᱥᱩᱨ ᱨᱮ ᱢᱮᱱᱟᱜᱼᱟ ᱚᱱᱟ ᱠᱚᱫᱚ ᱯᱨᱟᱭ ᱟᱛᱳ ᱥᱩᱨ ᱠᱚᱨᱮᱜ ᱢᱮᱱᱟᱜᱼᱟ ᱥᱟᱥᱛᱷᱚ ᱠᱮᱱᱫᱨᱚ ᱠᱚᱫᱚ ᱟᱨ ᱱᱚᱰᱮ ᱡᱟᱦᱟᱸ ᱡᱷᱟᱲᱜᱨᱟᱢ ᱡᱮᱞᱟ ᱨᱮ ᱡᱟᱦᱟᱸ ᱦᱟᱥᱯᱟᱛᱟᱞ ᱚᱱᱟ ᱫᱚ ᱮᱠᱫᱚᱢ ᱴᱟᱣᱩᱱ ᱨᱮᱜᱮ ᱢᱮᱱᱟᱜ ᱟᱠᱟᱫᱟ ᱴᱟᱣᱩᱱ ᱪᱮᱛᱟᱱ ᱨᱮᱜᱮ ᱢᱮᱱᱟᱜ ᱟᱠᱟᱫᱟ ᱦᱮᱸ ᱟᱨ ᱦᱟᱥᱯᱟᱛᱟᱞ ᱥᱮ ᱡᱟᱦᱟᱸ ᱚᱱᱠᱟᱱᱟᱜ ᱪᱤᱠᱤᱛᱥᱟ ᱠᱷᱮᱛᱨᱚ ᱨᱮ ᱪᱤᱠᱤᱛᱥᱟ ᱛᱟᱞᱢᱟ ᱥᱮᱴᱮᱨᱚᱜ ᱛᱮ ᱡᱟᱦᱟᱸ ᱚᱠᱛᱚ ᱞᱟᱜᱟᱜᱼᱟ ᱱᱚᱰᱮ ᱫᱚ ᱦᱩᱭᱩᱜ ᱠᱟᱱᱟ ᱡᱮᱢᱚᱱ ᱟᱞᱮ ᱡᱮᱢᱚᱱ ᱱᱚᱰᱮ ᱞᱮ ᱞᱟᱹᱭᱟ ᱡᱩᱢᱤᱫ ᱡᱩᱢᱤᱫᱟᱜ ᱰᱟᱝᱜᱟ ᱠᱷᱚᱱ ᱥᱮ ᱡᱷᱟᱲᱟᱜᱟᱹᱲᱭᱟᱹ ᱟᱛᱳ ᱠᱷᱚᱱ ᱚᱱᱠᱟ ᱫᱚ ᱦᱩᱭᱩᱜ ᱠᱟᱱᱟ ᱢᱤᱱᱤᱴ ᱯᱚᱱᱨᱚ ᱠᱩᱲᱤ ᱜᱟᱱ ᱠᱤᱱᱛᱩ ᱮᱢᱵᱩᱞᱮᱱᱥ ᱫᱚ ᱥᱚᱢᱚᱭ ᱞᱟᱜᱟᱜᱼᱟ ᱦᱮᱸ ᱟᱨ ᱚᱱᱠᱟ ᱥᱟᱶᱛᱮ ᱟᱨᱦᱚᱸ ᱚᱱᱠᱟᱱᱟᱜ ᱡᱟᱦᱟᱸ ᱟᱞᱮ ᱫᱚ ᱴᱟᱣᱩᱱ ᱥᱩᱨ ᱨᱮ ᱢᱮᱱᱟᱜ ᱛᱮ ᱴᱷᱤᱠᱜᱮᱭᱟ ᱢᱮᱱᱠᱷᱟᱱ ᱡᱟᱦᱟᱸ ᱟᱛᱳ ᱠᱚ ᱴᱟᱣᱩᱱ ᱥᱩᱨ ᱨᱮ ᱵᱟᱹᱱᱩᱜᱼᱟ ᱢᱮᱱᱠᱷᱟᱱ ᱚᱱᱟ ᱠᱚᱨᱮ ᱫᱚ ᱠᱤᱱᱛᱩ ᱚᱱᱠᱟᱱ ᱢᱩᱦᱩᱨ ᱢᱩᱦᱩ ᱡᱟᱦᱟᱸᱭ ᱠᱟᱱᱟ ᱠᱚ ᱨᱩᱜᱤ ᱡᱟᱦᱟᱸᱭ ᱠᱟᱱᱟ ᱠᱚ ᱯᱮᱥᱮᱱᱴ ᱩᱱᱠᱩ ᱫᱚ ᱦᱮᱡᱛᱮ ᱠᱤᱱᱛᱩ ᱟᱹᱰᱤᱜᱟᱱ ᱜᱮ ᱚᱠᱛᱚ ᱫᱚ ᱱᱟᱣᱟ ᱡᱷᱟᱲᱜᱨᱟᱢ ᱥᱩᱯᱟᱨ ᱮᱥᱯᱮᱥᱟᱞᱤᱴᱤ ᱦᱟᱥᱯᱟᱛᱟᱞ ᱨᱮ ᱠᱤᱱᱛᱩ ᱚᱠᱛᱚ ᱫᱚ ᱞᱟᱜᱟᱜ ᱠᱟᱱ ᱛᱟᱠᱚᱣᱟ ᱟᱫᱚ ᱚᱱᱟᱛᱤᱧ ᱢᱮᱱᱟ ᱡᱮ ᱯᱨᱚᱛᱤᱴᱤ ᱟᱛᱳ ᱨᱮᱜᱮ ᱥᱮ ᱯᱨᱚᱛᱚᱴᱚ ᱜᱨᱟᱢ ᱯᱚᱧᱪᱟᱭᱮᱛ ᱨᱮᱜᱮ ᱟᱨ ᱯᱨᱚᱛᱤᱴᱤ ᱥᱚᱝᱥᱚᱫ ᱨᱮᱜᱮ ᱠᱤᱱᱛᱩ ᱚᱱᱟ ᱮᱢᱵᱩᱞᱮᱱᱥ ᱯᱚᱨᱤᱥᱮᱵᱟ ᱠᱤᱱᱛᱩ ᱜᱚᱵᱷᱚᱨᱱᱢᱮᱱᱴ ᱯᱟᱦᱴᱟ ᱠᱷᱚᱱ ᱪᱟᱹᱞᱩ ᱮᱠᱟᱞ ᱞᱟᱹᱠᱛᱤ ᱠᱟᱱᱟ ᱛᱟᱦᱚᱞᱮ ᱠᱷᱟᱱ ᱪᱤᱠᱟᱹᱜᱼᱟ ᱚᱱᱟ ᱮᱞᱟᱠᱟᱨᱮᱱ ᱥᱮ ᱚᱱᱟ ᱥᱚᱝᱥᱚᱫ ᱮᱞᱟᱠᱟᱨᱮᱱ ᱦᱚᱲ ᱠᱚᱠᱚ ᱩᱯᱚᱠᱟᱨᱚᱜᱼᱟ ᱦᱮᱸ ᱢᱟᱱᱮ ᱥᱚᱢᱚᱭ ᱨᱮ ᱥᱚᱢᱚᱭ ᱨᱮ ᱦᱮᱸ ᱜᱟᱹᱰᱤ ᱵᱷᱲᱟ ᱠᱚ ᱵᱷᱟᱲᱟ ᱵᱟᱝ ᱧᱟᱢᱚᱜᱼᱟ ᱛᱚ ᱛᱟᱦᱚᱞᱮ ᱠᱷᱟᱱ ᱚᱱᱟ ᱤᱭᱟᱹ ᱠᱟᱛᱮ ᱦᱚᱸᱠᱚ ᱦᱮᱡ ᱫᱟᱲᱮᱭᱟᱜᱼᱟ ᱥᱮ ᱟᱠᱚ ᱚᱸᱰᱮ ᱡᱚᱛᱷᱟᱛ ᱢᱟᱱᱮ ᱞᱟᱹᱠᱛᱤᱭᱟᱱ ᱯᱚᱨᱤᱥᱮᱵᱟ ᱠᱚ ᱧᱟᱢ ᱫᱟᱲᱮᱭᱟᱜᱼᱟ ᱢᱮᱱᱛᱤᱧ ᱢᱚᱱᱮᱭᱟ ᱟᱨᱠᱤ ᱚᱱᱟᱛᱮ ᱱᱚᱣᱟ ᱦᱚᱲᱢᱚ ᱥᱟᱶᱟᱨ ᱪᱮᱛᱟᱱ ᱨᱮ ᱱᱚᱣᱟ ᱮᱢᱵᱩᱞᱮᱱᱥ ᱥᱮ ᱜᱟᱹᱰᱤ ᱜᱷᱚᱲᱟ ᱠᱚ ᱨᱮᱭᱟᱜ ᱮᱱᱮᱢ ᱫᱚ ᱱᱤᱦᱟᱹᱛ ᱜᱮ ᱢᱮᱱᱟᱜᱼᱟᱠᱟᱫᱟ